ᱡᱳᱜᱟᱥᱚᱱ ᱫᱚᱣᱟᱨᱟ ᱫᱚ ᱟᱹᱰᱤᱜᱟᱱ ᱵᱩᱫᱽᱫᱷᱤ ᱦᱩᱭᱩᱜᱼᱟ ᱡᱟᱦᱟᱸ ᱵᱚ ᱢᱮᱱᱮᱫᱼᱟ ᱵᱩᱫᱽᱫᱷᱤᱵᱟᱢ ᱵᱟᱢ ᱥᱮ ᱨᱚᱲ ᱥᱚᱠᱛᱤ ᱵᱟᱲᱦᱟᱣᱚᱜᱼᱟ ᱡᱟᱦᱟᱱᱟᱜ ᱮᱢ ᱪᱮᱠᱟ ᱫᱟᱲᱮᱭᱟᱜᱼᱟ ᱟᱨ ᱦᱚᱲᱢᱚᱨᱮ ᱦᱩᱭᱩᱜᱼᱟ ᱫᱟᱲᱮᱦᱚᱢ ᱵᱩᱡᱷᱟᱹᱣ ᱜᱮᱭᱟ ᱟᱨ

ᱡᱳᱜᱟᱥᱚᱱ ᱫᱚᱣᱟᱨᱟ ᱟᱹᱰᱤᱜᱟᱱ ᱜᱮ ᱵᱩᱫᱽᱫᱷᱤᱜᱮ ᱰᱷᱮᱨᱚᱜᱼᱟ ᱵᱩᱫᱷᱤ ᱵᱩᱫᱽᱫᱷᱤ ᱫᱚ ᱟᱹᱰᱤᱜᱟᱱ ᱜᱮ ᱦᱤᱡᱩᱜᱼᱟ ᱵᱩᱫᱽᱫᱷᱤ ᱢᱟᱱᱮ ᱡᱟᱦᱟᱱᱟᱜ ᱩᱭᱦᱟᱹᱨ ᱦᱚᱢ ᱩᱭᱦᱟᱹᱨ ᱫᱟᱲᱮᱭᱟᱜᱼᱟ ᱡᱟᱦᱟᱸ ᱨᱚᱲ ᱦᱤᱥᱟᱹᱵᱽᱛᱮ ᱵᱚ ᱢᱮᱱᱮᱫᱼᱟ ᱵᱟᱝ ᱚᱱᱟ ᱫᱚ ᱩᱭᱦᱟᱹᱨ ᱫᱟᱲᱮ ᱩᱭᱦᱟᱹᱨ ᱛᱟᱵᱚ ᱦᱩᱭᱩᱜᱼᱟ ᱩᱭᱦᱟᱹᱨ ᱫᱟᱲᱮᱛᱮ ᱟᱹᱰᱤᱜᱟᱱ ᱡᱚᱛᱚᱣᱟᱜ ᱪᱮᱠᱟ ᱦᱩᱭᱩᱜᱼᱟ ᱵᱟᱢ ᱩᱭᱦᱟᱹᱨ ᱫᱟᱲᱮᱭᱟᱜᱼᱟ ᱩᱭᱦᱟᱹᱨ ᱥᱚᱠᱛᱤ ᱨᱮᱫᱚ ᱡᱳᱜᱟᱥᱚᱱ ᱫᱚᱣᱟᱨᱟ ᱫᱚ ᱩᱭᱦᱟᱹᱨ ᱥᱚᱠᱛᱤ ᱰᱷᱮᱨᱚᱜᱼᱟ ᱥᱟᱶᱛᱮ ᱵᱩᱫᱽᱫᱷᱤ ᱜᱮᱭᱟᱱ ᱵᱩᱫᱽᱫᱷᱤ ᱜᱮᱭᱟᱱ ᱥᱮᱬᱟ ᱫᱟᱲᱮᱭᱟᱜᱼᱟ ᱡᱟᱦᱟᱱᱟᱜ ᱮᱢ ᱪᱮᱠᱟ ᱫᱟᱲᱮᱭᱟᱜᱼᱟ ᱦᱚᱲᱢᱚ ᱦᱚᱲᱢᱚᱨᱮ ᱫᱟᱲᱮ ᱯᱷᱩᱨᱛᱤ ᱛᱟᱦᱮᱱ ᱠᱷᱟᱱ ᱢᱟ ᱡᱚᱛᱚᱣᱟᱜ ᱪᱮᱠᱟᱜᱼᱟ ᱡᱩᱫᱤ ᱨᱳᱜᱽᱼᱟᱡᱟᱨ ᱨᱮᱢ ᱛᱟᱦᱮᱱ ᱠᱷᱟᱱ ᱵᱟᱢ ᱪᱮᱠᱟ ᱫᱟᱲᱮᱭᱟᱜᱼᱟ ᱪᱮᱫᱦᱚᱸ ᱟᱢ ᱫᱟᱲᱮᱢ ᱵᱩᱡᱷᱟᱹᱣᱟ ᱡᱮᱢᱚᱱ ᱥᱮᱬᱟ ᱫᱟᱲᱮᱭᱟᱜ ᱟᱢ ᱟᱜᱟᱢᱼᱱᱟᱜᱟᱢ ᱤᱭᱟᱹ ᱫᱟᱲᱮᱭᱟᱜ ᱟᱢ ᱯᱩᱨᱟᱹ ᱦᱚᱲᱢᱚ ᱨᱮᱦᱚᱸ ᱡᱟᱦᱟᱸ ᱢᱟᱭᱟᱢᱵᱚ ᱢᱮᱱᱮᱫᱼᱟ ᱢᱟᱭᱟᱢ ᱦᱚᱲᱢᱚᱨᱮ ᱫᱟᱹᱲᱟᱭ ᱵᱮᱥ ᱪᱮᱨᱦᱟ ᱢᱟᱱᱮ ᱢᱟᱭᱟᱢ ᱥᱟᱯᱷᱟ ᱛᱟᱦᱮᱱᱟ ᱡᱳᱜᱟᱥᱚᱱ ᱫᱚᱣᱟᱨᱟ ᱫᱚ ᱟᱨ ᱫᱟᱲᱮ ᱦᱚᱢ ᱵᱩᱡᱷᱟᱹᱣ ᱜᱮᱭᱟ ᱟᱨ ᱚᱱᱟ ᱥᱟᱶᱛᱮ ᱚᱞᱼᱯᱟᱲᱦᱟᱣ ᱨᱮᱦᱚᱸ ᱡᱟᱦᱟᱢ ᱚᱞᱼᱯᱟᱲᱦᱟᱣᱟ ᱚᱞᱼᱯᱟᱲᱦᱟᱣᱨᱮ ᱡᱟᱦᱟᱢ ᱯᱟᱲᱦᱟᱣᱟ ᱚᱱᱟᱦᱚᱢ ᱩᱭᱦᱟᱹᱨ ᱥᱮ ᱤᱭᱟᱹ ᱫᱟᱲᱮᱭᱟᱜᱼᱟ ᱥᱮᱬᱟ ᱫᱟᱲᱮᱭᱟᱜ ᱟᱢ

ᱫᱟᱲᱮᱦᱚᱢ ᱵᱩᱡᱷᱟᱹᱣ ᱜᱮᱭᱟ ᱚᱞᱮᱢ ᱥᱮᱬᱟ ᱫᱟᱲᱮᱭᱟᱜᱼᱟ ᱩᱭᱦᱟᱹᱨ ᱫᱟᱲᱮᱭᱟᱫ ᱠᱷᱟᱱᱮᱢ ᱚᱞᱮᱢ ᱫᱟᱲᱮᱭᱟᱜᱼᱟ ᱟᱨ ᱩᱭᱦᱟᱹᱨ ᱵᱟᱢ ᱫᱟᱲᱮᱭᱟᱜ ᱠᱷᱟᱱ ᱡᱟᱦᱟᱸ ᱠᱚ ᱯᱟᱲᱦᱟᱣ ᱢᱮᱭᱟ ᱩᱭᱦᱟᱹᱨ ᱫᱟᱲᱮᱭᱟᱜᱼᱟ ᱠᱷᱟᱱ ᱚᱞᱨᱮ ᱟᱨᱦᱚᱸ ᱵᱟᱢ ᱥᱮᱬᱟ ᱫᱟᱲᱮᱭᱟᱜᱼᱟ ᱛᱚ ᱩᱭᱦᱟᱹᱨ ᱠᱷᱟᱱ ᱫᱚ ᱡᱚᱜᱟᱥᱚᱱ ᱫᱚᱣᱟᱨᱟ ᱜᱮ ᱩᱭᱦᱟᱹᱨ ᱢᱮ ᱦᱚᱲᱢᱚ ᱪᱮᱛᱟᱱ ᱥᱮ ᱦᱚᱲᱢᱚ ᱯᱷᱩᱨᱛᱤ ᱦᱚᱸ ᱯᱷᱩᱨᱛᱤ ᱛᱟᱦᱮᱱᱟ ᱞᱮᱛᱟᱲ ᱥᱮᱬᱟ ᱛᱟᱦᱮᱱ ᱮᱱᱠᱷᱟᱱ ᱡᱚᱛᱚᱣᱟᱜ ᱮᱢ ᱩᱭᱦᱟᱹᱨ ᱫᱟᱲᱮᱭᱟᱜᱼᱟ ᱟᱨ ᱡᱳᱜᱟᱥᱚᱱ ᱫᱚᱣᱟᱨᱟᱫᱚ ᱟᱨ ᱡᱚᱛᱚᱣᱟᱜ ᱮᱢ ᱪᱮᱠᱟ ᱫᱟᱲᱮᱭᱟᱜᱼᱟ ᱩᱭᱦᱟᱹᱨ ᱥᱚᱠᱛᱤᱜᱮ ᱛᱤᱱᱟᱹᱜ ᱴᱟᱜ ᱮᱢ ᱫᱟᱲᱮᱭᱟᱜᱼᱟ ᱢᱟᱲᱟᱝ ᱫᱟᱲᱮ ᱛᱟᱵᱚ ᱩᱭᱦᱟᱹᱨ ᱫᱟᱲᱮᱭᱟᱫ ᱠᱷᱟᱱᱜᱮᱢ ᱡᱚᱛᱚᱣᱟᱜ ᱮᱢ ᱪᱮᱠᱟ ᱫᱟᱲᱮᱭᱟᱜᱼᱟ ᱟᱨ ᱵᱟᱢ ᱩᱭᱦᱟᱹᱨ ᱫᱟᱲᱮᱭᱟᱜᱼᱟ ᱡᱟᱦᱟᱸ ᱯᱟᱲᱦᱟᱣ ᱢᱮᱭᱟ ᱵᱟᱝ ᱡᱟᱦᱟᱨᱮᱢ ᱥᱮᱱ ᱠᱚᱜᱼᱟ ᱠᱟᱛᱷᱟᱠᱚ ᱢᱮᱛᱟᱢᱟ ᱚᱱᱟᱢ ᱦᱤᱲᱤᱧ ᱠᱷᱟᱱ ᱫᱚ ᱵᱟᱭ ᱜᱟᱱᱚᱜᱼᱟ ᱚᱱᱟ ᱩᱭᱦᱟᱹᱨ ᱛᱮᱫᱚ ᱩᱭᱦᱟᱹᱨ ᱞᱟᱹᱜᱤᱫᱛᱮ ᱱᱚᱣᱟ ᱡᱚᱜᱟᱥᱚᱱ ᱫᱚ ᱦᱩᱭᱩᱜᱼᱟ ᱟᱨ ᱟᱹᱰᱤᱜᱟᱱ ᱨᱳᱜᱽᱼᱟᱡᱟᱨᱮ ᱪᱟᱵᱟᱭᱟ